ᱢᱤᱫᱴᱮᱱ ᱯᱩᱸᱛᱷᱤ ᱯᱟᱲᱦᱟᱣ ᱢᱩᱪᱟᱹᱫ ᱞᱟᱹᱜᱤᱫ ᱫᱚ ᱤᱧᱟᱹᱜ ᱢᱤᱫᱴᱮᱱ ᱴᱟᱨᱜᱮᱴ ᱛᱟᱦᱮᱸᱱ ᱛᱤᱧᱟ ᱡᱮ ᱱᱚᱶᱟ ᱛᱮᱦᱤᱧ ᱱᱤᱱᱟᱹᱜ ᱜᱟᱱ ᱱᱤᱱᱟᱹᱜ ᱜᱟᱱᱤᱧ ᱯᱟᱲᱦᱟᱣᱟ ᱢᱮᱱᱠᱷᱟᱱ ᱚᱠᱛᱚᱧ ᱧᱟᱢᱟ ᱛᱟᱦᱞᱮ ᱠᱷᱟᱱᱜᱮ ᱟᱨ ᱯᱩᱸᱛᱷᱤ ᱯᱟᱲᱦᱟᱣ ᱫᱚ ᱤᱧ ᱫᱚ ᱟᱹᱰᱤᱜᱮ ᱯᱷᱮᱵᱟᱨᱤᱴ ᱠᱟᱱ ᱛᱤᱧᱟ ᱟᱨᱠᱤ ᱤᱧᱟᱹᱜ ᱫᱚ ᱤᱧ ᱴᱷᱮᱡ ᱞᱟᱹᱭ ᱜᱟᱱᱚᱜᱼᱟ ᱡᱮ ᱯᱟᱲᱦᱟᱣ ᱫᱚ ᱯᱩᱸᱛᱷᱤ ᱯᱟᱲᱦᱟᱣ ᱯᱩᱸᱛᱷᱤ ᱜᱷᱟᱱᱴᱟ ᱟᱹᱰᱤᱜᱮ ᱚᱱᱟ ᱫᱚ ᱯᱷᱮᱵᱟᱨᱤᱴ ᱠᱟᱱ ᱛᱤᱧᱟᱹ ᱛᱳ ᱥᱮᱨᱚᱠᱚᱢ ᱥᱮᱨᱚᱠᱚᱢ ᱚᱠᱛᱚ ᱵᱚᱞᱛᱮ ᱫᱚ ᱤᱧ ᱢᱤᱫ ᱫᱷᱟᱣ ᱫᱩᱲᱩᱵᱽ ᱠᱟᱛᱮᱫ ᱫᱩ ᱜᱷᱚᱱᱴᱟ ᱫᱚ ᱯᱩᱛᱷᱤᱧ ᱯᱟᱲᱦᱟᱣ ᱫᱟᱲᱮᱭᱟᱜᱼᱟ ᱟᱨ ᱤᱧᱟᱹᱜ ᱡᱚᱥ ᱛᱟᱦᱮᱸᱱ ᱛᱤᱧᱟᱹ ᱡᱮ ᱱᱤᱱᱟᱹᱜ ᱥᱚᱯᱛᱟᱨᱮ ᱥᱚᱯᱛᱟᱦᱚ ᱨᱮ ᱡᱚᱥ ᱛᱟᱦᱮᱸᱱ ᱛᱤᱧᱟ ᱡᱮ ᱱᱩᱱᱟᱹᱜ ᱥᱚᱯᱛᱟᱦᱚ ᱢᱚᱫᱽᱫᱷᱮ ᱤᱧ ᱱᱤᱱᱟᱹᱜ ᱜᱟᱱᱤᱧ ᱯᱟᱲᱦᱟᱣᱟ ᱱᱤᱱᱟᱹᱜ ᱜᱟᱱ ᱯᱩᱛᱷᱤᱧ ᱯᱟᱲᱦᱟᱣ ᱯᱩᱨᱟᱹᱣᱟ ᱟᱨᱠᱤ ᱚᱱᱟᱜᱮ ᱟᱨ ᱪᱮᱫ ᱞᱮᱠᱟ ᱥᱚᱢᱚᱭ ᱚᱠᱛᱚᱧ ᱧᱟᱢᱟ ᱚᱱᱠᱟ ᱞᱮᱠᱟ ᱤᱧ ᱯᱟᱲᱦᱟᱜ ᱛᱟᱦᱮᱸᱱᱟ ᱚᱱᱠᱟ ᱞᱮᱠᱟ ᱨᱩᱴᱤᱱ ᱛᱟᱦᱮᱸᱱ ᱛᱤᱧᱟᱹ ᱚᱱᱠᱟᱜᱮ ᱯᱟᱲᱦᱟᱣ ᱛᱟᱦᱮᱸᱱᱟ ᱟᱨ ᱵᱷᱟᱜᱮ ᱜᱮ ᱟᱨᱠᱤ ᱴᱷᱤᱠ ᱜᱮᱭᱟ ᱦᱟᱸᱜ ᱦᱟᱯᱛᱟᱦᱤᱠ ᱢᱤᱫᱴᱮᱱ ᱵᱟᱨᱭᱟ ᱵᱳᱭ ᱫᱚᱧ ᱠᱚᱢᱯᱤᱞᱤᱴᱼᱟ ᱟᱨᱠᱤ ᱪᱮᱫ ᱞᱮᱠᱟ ᱥᱚᱢᱚᱭ ᱤᱧ ᱧᱟᱢᱟ ᱚᱱᱠᱟ ᱜᱤᱧ ᱯᱟᱲᱦᱟᱜᱼᱟ ᱟᱨ ᱚᱱᱟᱜᱮ